ᱥᱟᱱᱛᱟᱲᱤ ᱯᱟᱹᱨᱥᱤ ᱫᱚ ᱥᱮᱫᱟᱭ ᱟᱹᱜᱤᱞ ᱦᱟᱯᱲᱟᱢ ᱠᱚᱨᱮ ᱠᱷᱚᱱᱟᱜ ᱜᱮ ᱦᱮᱡ ᱟᱹᱜᱩ ᱢᱮᱱᱟᱜ ᱟᱠᱟᱫ ᱜᱮᱭᱟ ᱥᱟᱱᱛᱟᱲᱤ ᱯᱟᱹᱨᱥᱤ ᱫᱚ ᱟᱹᱰᱤ ᱜᱚᱨᱚᱵᱽ ᱥᱟᱛᱞᱟᱜ ᱞᱟᱹᱭ ᱜᱟᱱᱚᱜᱼᱟ ᱡᱮ ᱟᱹᱰᱤ ᱱᱟᱯᱟᱭ ᱯᱟᱹᱨᱥᱤ ᱠᱟᱱᱟ ᱪᱮᱫᱟᱜ ᱥᱮ ᱟᱢ ᱱᱤᱛᱚᱜ ᱥᱮᱫᱟᱭ ᱡᱩᱜᱽ ᱨᱮ ᱧᱮᱞᱢᱮ ᱵᱟᱝᱞᱟ ᱯᱟᱹᱨᱥᱤ ᱦᱤᱱᱫᱤ ᱯᱟᱹᱨᱥᱤ ᱩᱲᱤᱭᱟᱹ ᱯᱟᱹᱨᱥᱤ ᱟᱨᱦᱚᱸ ᱟᱭᱢᱟ ᱮᱢᱟᱱ ᱯᱟᱹᱨᱥᱤ ᱠᱚ ᱥᱟᱞᱟᱜ ᱡᱩᱫᱤ ᱥᱟᱱᱛᱟᱲᱤ ᱯᱟᱹᱨᱥᱤᱢ ᱛᱩᱞᱟᱹ ᱡᱚᱠᱷᱟᱭᱟ ᱥᱮᱢ ᱛᱩᱞᱟᱹ ᱯᱟᱹᱭᱞᱟᱹᱭᱟ ᱮᱱᱠᱷᱟᱱ ᱟᱹᱰᱤ ᱛᱮᱫ ᱜᱮ ᱡᱩᱫᱟᱹ ᱜᱮᱭᱟ ᱢᱮᱱ ᱫᱚ ᱟᱹᱰᱤ ᱞᱟᱯᱷᱟᱝ ᱜᱮᱭᱟ ᱥᱟᱱᱛᱟᱲᱤ ᱯᱟᱹᱨᱥᱤ ᱪᱮᱫ ᱞᱮᱠᱟ ᱧᱮᱞ ᱢᱮ ᱡᱩᱫᱤ ᱵᱟᱝᱞᱟ ᱛᱮᱠᱚ ᱨᱚᱲᱟ ᱜᱟᱭ ᱵᱚᱥᱮᱪᱷᱮ ᱢᱮᱱᱠᱷᱟᱱ ᱚᱸᱰᱮ ᱥᱟᱱᱛᱟᱲ ᱛᱮᱫᱚ ᱩᱱᱤ ᱢᱟ ᱫᱩᱲᱩᱵ ᱢᱟ ᱵᱟᱭ ᱫᱩᱲᱩᱵ ᱟᱠᱟᱱᱟ ᱥᱟᱱᱛᱟᱲ ᱛᱮᱫᱚ ᱦᱩᱭᱩᱜᱼᱟ ᱜᱟᱹᱭ ᱫᱚᱭ ᱵᱩᱨᱩᱢ ᱠᱟᱱᱟ ᱩᱱᱤ ᱢᱟᱛᱚ ᱵᱟᱭ ᱫᱩᱲᱩᱵᱼᱟ ᱚᱱᱠᱟᱜᱮ ᱯᱟᱹᱠᱷᱤ ᱵᱚᱥᱮᱪᱷᱮ ᱢᱮᱱᱠᱷᱟᱱ ᱥᱟᱱᱛᱟᱲᱤ ᱛᱮᱫᱚ ᱫᱩᱲᱩᱵ ᱢᱟ ᱵᱟᱭ ᱫᱩᱲᱩᱵ ᱠᱟᱱᱟ ᱪᱮᱬᱮ ᱢᱟ ᱩᱱᱤ ᱢᱟᱭ ᱟᱯ ᱠᱟᱱᱟ ᱱᱚᱜᱼᱚ ᱱᱚᱣᱟ ᱠᱚ ᱡᱩᱫᱤ ᱟᱹᱰᱤ ᱛᱩᱞᱟᱹ ᱯᱟᱹᱭᱞᱟᱹ ᱠᱟᱛᱮᱢ ᱧᱮᱞᱟ ᱢᱮᱱᱠᱷᱟᱱ ᱥᱟᱱᱛᱟᱲᱤ ᱯᱟᱹᱨᱥᱤ ᱫᱚ ᱟᱹᱰᱤ ᱞᱟᱯᱷᱟᱝ ᱜᱮᱭᱟ ᱟᱹᱰᱤ ᱞᱟᱥᱟᱲᱦᱮᱫ ᱜᱮᱭᱟ ᱟᱨ ᱟᱹᱰᱤ ᱠᱤᱥᱟᱹᱲᱟ ᱮᱴᱟᱜ ᱯᱟᱹᱨᱥᱤ ᱠᱷᱚᱱᱟᱜ ᱫᱚ ᱚᱱᱟ ᱤᱫᱤ ᱠᱟᱛᱮᱫ ᱤᱧᱫᱚ ᱮᱴᱟᱜ ᱯᱟᱹᱨᱥᱤ ᱠᱚ ᱛᱩᱞᱩᱪ ᱥᱟᱱᱛᱟᱲᱤ ᱯᱟᱹᱨᱥᱤ ᱫᱚ ᱟᱹᱰᱤ ᱠᱤᱥᱟᱹᱲ ᱯᱟᱹᱨᱥᱤ ᱢᱮᱱ ᱛᱤᱧ ᱢᱮᱱᱟ